ᱦᱮᱞᱳ ᱦᱮᱸ ᱢᱟᱺᱡᱷᱤ ᱵᱟᱵᱟ ᱤᱧ ᱵᱚᱨᱫᱷᱚᱢᱟᱱ ᱡᱮᱞᱟ ᱠᱷᱚᱱ ᱡᱮᱞᱟ ᱯᱟᱨᱜᱟᱱᱟᱧ ᱢᱮᱱ ᱮᱫᱟ ᱦᱮᱻ ᱛᱚᱻ ᱵᱟᱵᱟ ᱟᱢᱟᱜ ᱧᱩᱛᱩᱢ ᱫᱚ ᱢᱟᱺᱡᱷᱤ ᱵᱟᱵᱟ ᱟᱪᱪᱷᱟ ᱛᱟᱞᱦᱮ ᱱᱚᱜᱼᱚᱭ ᱱᱤᱭᱟᱹ ᱪᱟᱞᱟᱣᱮᱱ ᱵᱚᱪᱷᱚᱨ ᱵᱚᱞᱮ ᱱᱤᱭᱟᱹ ᱥᱚᱨᱦᱟᱭ ᱪᱮᱫᱞᱮᱠᱟ ᱵᱚ ᱯᱟᱨᱚᱢ ᱵᱟᱲᱟᱭᱮᱱᱟ ᱦᱩᱸᱻ ᱠᱚᱱᱳ ᱚᱥᱩᱵᱤᱛᱟ ᱵᱟᱝ ᱦᱩᱭ ᱞᱮᱱᱟ ᱛᱚ ᱦᱩᱸᱻ ᱟᱨ ᱱᱤᱛᱳᱜ ᱡᱮ ᱵᱚᱞᱮ ᱡᱟᱦᱟᱸ ᱟᱵᱚᱣᱟᱜ ᱯᱚᱨᱚᱵ ᱟᱨᱚᱦᱚᱸ ᱦᱤᱡᱩᱜ ᱠᱟᱱᱟ ᱱᱚᱜᱼᱚᱭ ᱵᱟᱦᱟ ᱵᱟᱚᱸᱜᱟ ᱦᱟᱸᱜ ᱱᱤᱭᱟᱹ ᱵᱮᱥ ᱠᱚᱭᱮᱠᱴᱤ ᱫᱤᱱ ᱯᱟᱨᱚᱢ ᱞᱮᱱᱠᱷᱟᱱ ᱜᱮ ᱛᱚ ᱚᱱᱟ ᱪᱮᱫᱞᱮᱠᱟ ᱢᱟᱱᱟᱣ ᱵᱟᱛᱟᱣ ᱦᱩᱭᱩᱜ ᱠᱟᱱᱟ ᱦᱟᱸᱜ ᱪᱮᱫᱞᱮᱠᱟ ᱯᱮ ᱪᱮᱫ ᱪᱮᱫᱞᱮᱠᱟᱛᱮᱯᱮ ᱯᱟᱨᱚᱢ ᱛᱟᱵᱚᱱᱟ ᱦᱮᱸ ᱦᱮᱸ ᱟᱪᱪᱷᱟ ᱛᱚ ᱟᱯᱮ ᱴᱚᱴᱷᱟ ᱠᱚᱨᱮ ᱪᱮᱫᱞᱮᱠᱟ ᱵᱮᱥ ᱡᱚᱢᱡᱚᱢᱟᱴ ᱜᱮ ᱦᱩᱭᱩᱜᱼᱟ ᱥᱮ ᱱᱤᱭᱟᱹ ᱱᱚᱝᱠᱟ ᱠᱷᱟᱹᱞᱤ ᱯᱩᱡᱟᱹ ᱴᱩᱠᱩᱱ ᱜᱮ ᱚᱻ ᱦᱮᱸ ᱟᱨ ᱟᱨ ᱪᱮᱫᱠᱚᱯᱮ ᱵᱚᱸᱜᱟᱭᱟ ᱦᱮᱸ ᱦᱩᱸ ᱚᱱᱟ ᱠᱚᱜᱮ ᱵᱚᱞᱮ ᱛᱷᱚᱲᱟ ᱴᱚᱞᱟ ᱴᱚᱞᱟ ᱢᱟᱺᱡᱷᱤ ᱦᱟᱲᱟᱢ ᱴᱷᱮᱱ ᱫᱚ ᱵᱚᱞᱮ ᱠᱩᱞᱤ ᱪᱮᱫᱞᱮᱠᱟ ᱠᱚ ᱢᱟᱱᱟᱣ ᱵᱟᱛᱟᱣ ᱮᱫᱟ ᱪᱮᱫᱞᱮᱠᱟ ᱵᱟᱝ ᱚᱱᱟ ᱟᱭᱠᱟᱹ ᱦᱩᱸ ᱴᱷᱤᱠᱜᱮᱭᱟ ᱛᱟᱦᱚᱞᱮ ᱱᱚᱸᱰᱮ ᱜᱮ ᱫᱚᱦᱚᱭᱫᱟᱹᱧ